ᱵᱟᱜᱽᱣᱟᱱ ᱮᱛᱚᱦᱚᱵ ᱞᱟᱹᱜᱤᱫ ᱤᱧ ᱟᱞᱮ ᱚᱲᱟᱜ ᱫᱷᱟᱨᱮ ᱨᱮ ᱢᱤᱫᱴᱮᱱ ᱤᱧᱨᱮᱱ ᱜᱟᱛᱮ ᱢᱮᱱᱟᱭᱟ ᱛᱳ ᱩᱱᱤ ᱜᱟᱛᱮ ᱟᱹᱰᱤ ᱢᱚᱡᱽ ᱵᱟᱜᱽᱣᱟᱱᱮ ᱛᱮᱭᱟᱨ ᱠᱟᱫᱟ ᱟᱭᱢᱟ ᱨᱚᱠᱚᱢ ᱵᱟᱦᱟ ᱵᱟᱜᱟᱱ ᱞᱮ ᱛᱮᱭᱟᱨ ᱠᱟᱜᱼᱟ ᱛᱳ ᱩᱱᱤ ᱧᱮᱞ ᱧᱮᱞ ᱠᱟᱛᱮᱫ ᱜᱮ ᱤᱧᱦᱚᱸ ᱟᱞᱮ ᱚᱲᱟᱜ ᱨᱮ ᱢᱤᱫᱴᱮᱱ ᱟᱹᱰᱤ ᱢᱟᱨᱟᱝ ᱵᱟᱦᱟ ᱵᱟᱜᱟᱱᱤᱧ ᱛᱮᱭᱟᱨ ᱠᱟᱫᱟ ᱚᱱᱟᱨᱮ ᱟᱭᱢᱟ ᱟᱭᱢᱟ ᱨᱚᱠᱚᱢ ᱨᱮᱱᱟᱜ ᱵᱟᱦᱟᱧ ᱨᱚᱦᱚᱭ ᱠᱟᱜᱼᱟ ᱟᱨ ᱡᱮᱢᱚᱱ ᱜᱳᱞᱟᱯ ᱵᱟᱦᱟ ᱠᱩᱥᱵᱤ ᱵᱟᱦᱟ ᱟᱭᱢᱟ ᱥᱮ ᱵᱟᱨᱚ ᱢᱟᱥ ᱵᱟᱦᱟ ᱠᱚ ᱵᱟᱦᱟ ᱠᱟᱛᱮᱫ ᱟᱨᱚ ᱟᱹᱰᱤ ᱢᱚᱡᱽᱜᱮ ᱧᱮᱞᱚᱜ ᱠᱟᱱᱟ ᱟᱨ ᱫᱟᱜ ᱫᱩᱞᱟᱜ ᱦᱩᱭᱩᱜ ᱡᱟᱱᱟ ᱥᱮᱛᱟᱜ ᱟᱹᱭᱩᱵ ᱛᱳ ᱤᱧᱨᱮᱱ ᱩᱫᱽᱜᱟᱹᱣᱤᱡ ᱫᱚ ᱦᱩᱭᱩᱜ ᱠᱟᱱᱟᱭ ᱤᱧᱨᱮᱱ ᱜᱟᱛᱮ ᱩᱱᱤ ᱴᱷᱮᱱ ᱡᱷᱚᱱ ᱜᱮ ᱱᱚᱣᱟ ᱧᱟᱢ ᱞᱮᱫᱟ ᱛᱳ ᱩᱱᱤᱜᱮ ᱟᱭᱢᱟ ᱟᱭᱢᱟᱧ ᱥᱟᱨᱦᱟᱣᱮᱭᱟ ᱱᱚᱝᱠᱟᱱ ᱜᱟᱛᱮ ᱥᱟᱛᱮᱜ ᱡᱚᱛᱚ ᱦᱚᱲᱠᱚ ᱧᱟᱢ ᱠᱚᱣᱟ ᱡᱟᱦᱟᱸᱭ ᱧᱮᱞ ᱠᱟᱛᱮᱫ ᱟᱵᱚ ᱵᱚᱱ ᱩᱫᱽᱜᱟᱹᱜ ᱢᱟ ᱡᱮᱢᱚᱱ ᱵᱟᱜᱽᱣᱟᱱ ᱵᱮᱱᱟᱣ ᱥᱮ ᱟᱨᱦᱚᱸ ᱟᱭᱢᱟ ᱡᱮ ᱨᱮ ᱵᱚᱱ ᱩᱫᱽᱜᱟᱹᱜ ᱱᱟ ᱛᱚ ᱤᱧᱨᱮᱱ ᱩᱫᱽᱜᱟᱹᱣ ᱫᱚ ᱤᱧᱨᱮᱱ ᱜᱟᱛᱮ ᱡᱟᱵᱟᱭ